ᱦᱮᱞᱳ ᱤᱧ ᱫᱚ ᱡᱷᱟᱲᱠᱷᱚᱱ ᱥᱮᱫ ᱨᱤᱱᱤᱡ ᱢᱤᱫᱴᱮᱱ ᱦᱚᱲᱤᱧ ᱞᱟᱹᱭ ᱮᱫᱟ ᱦᱮᱸ ᱢᱟᱱᱮ ᱡᱷᱟᱲᱜᱨᱟᱢ ᱟᱯᱮ ᱥᱮᱫ ᱤᱧ ᱪᱟᱞᱟᱜ ᱞᱟᱹᱜᱤᱫ ᱛᱚ ᱡᱷᱟᱲᱜᱨᱟᱢ ᱨᱮ ᱢᱟᱱᱮ ᱱᱚᱝᱠᱟ ᱵᱷᱟᱹᱜᱤ ᱞᱮᱠᱟᱱ ᱡᱟᱭᱜᱟ ᱧᱮᱞ ᱢᱟᱱᱮ ᱚᱠᱟᱞᱮᱠᱟ ᱢᱮᱱᱟᱜᱼᱟ ᱚᱱᱟ ᱠᱟᱹᱴᱤᱡ ᱮᱢ ᱞᱟᱹᱭ ᱞᱮᱠᱷᱟᱱ ᱵᱷᱟᱹᱜᱤ ᱦᱩᱭ ᱠᱚᱜᱼᱟ ᱦᱩᱸ ᱦᱮᱸ ᱟᱪᱪᱷᱟ ᱟᱪᱪᱷᱟ ᱟᱪᱪᱷᱟ ᱚᱱᱟ ᱫᱚ ᱚᱠᱟ ᱥᱤᱡᱤᱱ ᱦᱩᱭᱩᱜ ᱜᱮᱭᱟ ᱛᱟᱦᱚᱞᱮ ᱚ ᱟᱪᱪᱷᱟ ᱟᱹᱰᱤ ᱵᱮᱥ ᱟᱪᱪᱷᱟ ᱦᱩᱸ ᱚᱱᱟ ᱫᱚ ᱚᱠᱟᱨᱮ ᱦᱮᱸ ᱦᱮᱸ ᱚ ᱟᱪᱪᱷᱟ ᱦᱮᱸ ᱚ ᱟᱪᱪᱷᱟ ᱚᱱᱟ ᱰᱤᱭᱟᱨ ᱯᱟᱨᱠ ᱛᱮᱫᱚ ᱢᱟᱱᱮ ᱡᱟᱦᱟᱸᱛᱤᱥ ᱜᱮᱠᱚ ᱵᱚᱞᱚ ᱦᱚᱪᱚᱣᱟᱜᱼᱟ ᱥᱮ ᱚᱱᱟ ᱦᱚᱸ ᱢᱤᱫᱴᱮᱱ ᱴᱟᱭᱤᱢ ᱴᱮᱵᱤᱞ ᱢᱮᱱᱟᱜᱼᱟ ᱚ ᱟᱪᱪᱷᱟ ᱦᱩᱸ ᱦᱩᱸ ᱟᱪᱪᱷᱟ

ᱚ ᱟᱨ ᱢᱟᱱᱮ ᱦᱚᱲ ᱫᱚ ᱪᱮᱫ ᱞᱮᱠᱟ ᱠᱚ ᱦᱩᱭᱩᱜ ᱜᱮᱭᱟ ᱦᱮᱸ ᱚ ᱟᱨ ᱡᱟᱦᱟᱸᱭ ᱠᱚᱫᱚ ᱥᱟᱺᱜᱤᱧ ᱫᱤᱥᱚᱢ ᱠᱷᱚᱱᱟᱜ ᱠᱚ ᱦᱤᱡᱩᱜ ᱠᱟᱱᱟ ᱛᱟᱞᱦᱮ ᱩᱱᱠᱩ ᱫᱚ ᱟᱠᱚ ᱛᱮᱜᱮ ᱠᱚ ᱤᱥᱤᱱᱟ ᱥᱮ ᱦᱳᱴᱮᱞ ᱨᱮᱠᱚ ᱡᱚᱢᱟ ᱦᱮᱸ ᱦᱮᱸ ᱚ ᱟᱪᱪᱷᱟ ᱟᱪᱪᱷᱟ ᱟᱹᱰᱤ ᱵᱮᱥ ᱱᱚᱣᱟ ᱠᱩᱠᱞᱤ ᱨᱮᱭᱟᱜ ᱛᱮᱞᱟ ᱧᱟᱢ ᱞᱟᱹᱜᱤᱫ ᱛᱮ ᱟᱭᱢᱟ ᱟᱭᱢᱟ ᱥᱟᱨᱦᱟᱣ ᱢᱟ ᱛᱟᱦᱚᱞᱮ ᱫᱚᱦᱚᱭ ᱫᱟᱹᱧ